ᱥᱤᱢ ᱥᱩᱠᱨᱤ ᱢᱤᱦᱩ ᱢᱮᱨᱚᱢ ᱵᱷᱤᱰᱤᱠᱚ ᱡᱚᱛᱚᱦᱚᱲᱮᱢ ᱟᱹᱥᱩᱞ ᱫᱟᱲᱮᱣᱟᱭᱟ ᱥᱚᱨᱠᱟᱨ ᱠᱷᱚᱡᱫᱚ ᱢᱟᱱᱟᱫᱚ ᱵᱟᱹᱱᱩᱜᱼᱟ ᱟᱨ ᱥᱚᱨᱠᱟᱨ ᱠᱷᱚᱡ ᱡᱮᱴᱟ ᱠᱚ ᱟᱹᱥᱩᱞᱮᱫ ᱠᱚ ᱩᱝᱠᱚ ᱵᱚᱭᱞᱟᱨ ᱥᱤᱢ ᱯᱩᱞᱴᱤ ᱩᱱᱠᱩᱦᱚᱸ ᱟᱫᱚ ᱴᱟᱭᱤᱢ ᱢᱚᱛᱚ ᱚᱱᱮ ᱚᱱᱠᱟ ᱡᱚᱢ ᱠᱚ ᱮᱢᱟᱣᱠᱚ ᱦᱩᱭᱩᱜ ᱠᱟᱱᱟ ᱧᱮᱞᱠᱚ ᱦᱩᱭᱩᱜ ᱠᱟᱱᱟ ᱟᱨ ᱥᱟᱯᱟᱭ ᱦᱚᱸ ᱦᱩᱭᱩᱜ ᱠᱟᱱᱟ ᱟᱨ ᱡᱚᱢ ᱮᱢ ᱠᱟᱛᱮᱫ ᱟᱨᱚ ᱯᱟᱹᱴᱤ ᱞᱟᱜᱟᱜ ᱠᱟᱱᱟ ᱥᱚᱢᱚᱭᱨᱮ ᱟᱨ ᱱᱩᱠᱩ ᱠᱚᱫᱚ ᱡᱚᱛᱚ ᱦᱚᱲᱮᱢ ᱟᱹᱥᱩᱞ ᱫᱟᱲᱮᱣᱟᱭᱟ ᱫᱮᱥᱤ ᱥᱤᱢᱫᱚ ᱥᱮ ᱫᱮᱥᱤ ᱢᱮᱨᱚᱢᱠᱚ ᱱᱩᱠᱩ ᱵᱷᱤᱰᱤᱠᱚ ᱱᱩᱠᱩᱫᱚ ᱡᱚᱛᱚ ᱦᱚᱲ ᱟᱛᱳ ᱦᱚᱲᱮᱢ ᱟᱹᱥᱩᱞ ᱫᱟᱲᱮᱣᱟᱭᱟ ᱟᱨ ᱩᱝᱠᱚ ᱵᱚᱞᱟᱨ ᱥᱤᱢᱫᱚ ᱩᱝᱠᱚᱫᱚ ᱥᱚᱨᱠᱟᱨ ᱠᱷᱚᱡᱦᱚᱸ ᱠᱚ ᱟᱹᱥᱩᱞᱮᱫ ᱠᱚᱣᱟ ᱤᱭᱟᱹᱠᱚ ᱪᱟᱥ ᱵᱟᱥᱮᱫ ᱠᱚᱣᱟᱠᱚ ᱯᱟᱭᱥᱟ ᱠᱚᱲᱤ ᱦᱩᱭᱩᱜ ᱥᱤᱢ ᱠᱚᱠᱚ ᱚᱢᱚᱜ ᱠᱟᱱᱟ ᱟᱨ ᱚᱱᱮ ᱚᱠᱟ ᱴᱟᱭᱤᱢ ᱢᱚᱛᱚ ᱡᱚᱢ ᱮᱢᱟᱣᱠᱚ ᱦᱩᱭᱩᱜ ᱠᱟᱱᱟ ᱴᱟᱭᱮᱢ ᱢᱚᱛᱚ ᱯᱟᱹᱴᱤ ᱴᱟᱭᱮᱢ ᱢᱚᱛᱚ ᱫᱟᱜ ᱠᱚ ᱟᱨ ᱥᱟᱯᱟᱭᱦᱚᱸ ᱫᱚᱦᱚᱭ ᱦᱩᱭᱩᱜ ᱠᱟᱱᱟ ᱟᱨ ᱚᱸᱰᱮ ᱠᱷᱚᱡᱜᱮ ᱩᱝᱠᱚ ᱪᱟᱥᱤᱦᱚᱲ ᱦᱚᱸ ᱮᱱᱛᱮᱫ ᱯᱟᱭᱥᱟ ᱠᱩᱲᱤ ᱦᱩᱭᱩᱜᱠᱟᱱ ᱛᱟᱠᱚᱣᱟ ᱩᱱᱠᱩ ᱵᱚᱭᱞᱟᱨ ᱯᱚᱞᱴᱨᱤ ᱥᱤᱢᱵᱚ ᱟᱹᱥᱩᱞᱮᱫ ᱠᱚ ᱚᱸᱰᱮ ᱠᱷᱚᱡᱦᱚ ᱯᱚᱭᱥᱟ ᱠᱩᱲᱤ ᱦᱩᱭᱩᱜ ᱠᱟᱱᱟ ᱟᱨ ᱱᱩᱠᱩ ᱫᱮᱥᱤ ᱨᱮᱦᱚᱸ ᱟᱹᱥᱩᱞᱠᱚ ᱛᱮᱦᱚᱸ ᱱᱩᱠᱩᱛᱮ ᱦᱚᱸ ᱯᱟᱭᱥᱟ ᱠᱩᱲᱤᱫᱚ ᱦᱩᱭᱩᱜ ᱠᱟᱱᱟ ᱟᱨ ᱤᱧᱫᱚᱧ ᱴᱮᱱᱤᱝ ᱞᱮᱱᱟ ᱴᱮᱱᱤᱝᱨᱮᱧ ᱟᱸᱡᱚᱢ ᱵᱩᱡᱷᱟᱹᱣ ᱠᱟᱫᱟ ᱡᱮ ᱱᱚᱣᱟᱫᱚ ᱱᱚᱝᱠᱟ ᱠᱚ ᱟᱹᱥᱩᱞ ᱠᱚᱣᱟ ᱱᱩᱠᱩᱫᱚ ᱡᱮ ᱴᱟᱭᱮᱢ ᱢᱚᱛᱚ ᱡᱚᱢ ᱴᱟᱭᱮᱢ ᱢᱚᱛᱚ ᱫᱟᱜ ᱠᱚ ᱴᱟᱭᱮᱢ ᱢᱚᱛᱚ ᱯᱟᱹᱴᱤ ᱟᱨ ᱱᱚᱝᱠᱟ ᱥᱚᱵᱥᱚᱢᱚᱭ ᱥᱟᱯᱟ ᱫᱚᱦᱚᱠᱚ ᱦᱩᱭᱩᱜᱼᱟ ᱱᱩᱠᱩ ᱵᱚᱭᱞᱟᱨ ᱥᱤᱢᱫᱚ ᱛᱚ ᱚᱸᱰᱮ ᱠᱷᱤᱡᱦᱚᱸ ᱪᱟᱥ ᱞᱮᱠᱚ ᱠᱷᱟᱡᱫᱚ ᱯᱟᱭᱥᱟ ᱠᱩᱲᱤᱫᱚ ᱦᱩᱭᱩᱜᱠᱟᱱ ᱜᱮᱭᱟ